ᱦᱮᱸ ᱤᱧᱟᱹᱜ ᱢᱤᱫᱴᱮᱱ ᱵᱟᱜᱟᱱᱤᱧ ᱨᱚᱦᱚᱭ ᱠᱟᱜᱼᱟ ᱵᱟᱦᱟ ᱵᱟᱜᱟᱱ ᱛᱚ ᱚᱱᱟ ᱵᱟᱦᱟ ᱵᱟᱜᱟᱱ ᱨᱮ ᱪᱮᱬᱮ ᱠᱚ ᱫᱚᱠᱚ ᱦᱟᱹᱡᱩᱜ ᱜᱮᱭᱟ ᱵᱟᱦᱟ ᱧᱮᱞᱛᱮ ᱥᱮ ᱵᱟᱦᱟ ᱪᱮᱯᱮᱫ ᱞᱟᱹᱜᱤᱫ ᱟᱨ ᱛᱟᱯᱚᱨ ᱚᱱᱟ ᱵᱟᱦᱟ ᱵᱟᱜᱟᱱ ᱟᱲᱮ ᱟᱲᱮ ᱛᱮ ᱛᱟᱨᱮᱧ ᱴᱟᱸᱜᱟᱣ ᱠᱟᱜᱼᱟ ᱡᱟᱛᱮ ᱪᱮᱬᱮ ᱠᱚᱠᱚ ᱟᱵᱚᱜ ᱫᱟᱲᱮᱭᱟᱜ ᱛᱟᱨᱯᱚᱨ ᱪᱮᱬᱮ ᱚᱠᱟᱫᱚ ᱦᱟᱹᱨᱤᱵᱟᱹᱥᱭᱟᱹ ᱫᱟᱠᱟ ᱠᱷᱟᱹᱡᱟᱲᱤ ᱠᱚᱦᱚᱸᱧ ᱪᱟᱞᱟᱠᱚ ᱜᱮᱭᱟ ᱚᱱᱟ ᱧᱮᱞᱛᱮᱠᱚ ᱪᱮᱬᱮ ᱦᱚᱸ ᱵᱷᱟᱜᱮ ᱠᱚ ᱦᱟᱹᱡᱩᱜ ᱜᱮᱭᱟ ᱟᱭᱢᱟ ᱨᱚᱠᱚᱢ ᱪᱮᱬᱮ ᱡᱮᱢᱚᱱ ᱰᱷᱤᱯᱪᱩᱭ ᱟᱛᱳ ᱠᱤᱥᱱᱤ ᱪᱮᱨᱚ ᱠᱤᱥᱱᱤ ᱩᱱᱠᱩ ᱠᱚ ᱦᱟᱹᱡᱩᱜᱼᱟ ᱛᱟᱯᱚᱨ ᱚᱱᱠᱟ ᱞᱮᱠᱟᱛᱮ ᱠᱩ ᱤᱧ ᱫᱚ ᱪᱮᱬᱮᱧ ᱥᱟᱦᱟᱡᱽᱡᱚᱭᱮᱫ ᱠᱚ ᱜᱮᱭᱟ ᱱᱤᱭᱟᱹ ᱜᱮ ᱤᱧᱟᱹᱜ ᱢᱮᱱ ᱨᱮᱱᱟᱜ ᱠᱟᱛᱷᱟ ᱫᱚ